ᱜᱤᱫᱽᱨᱟᱹ ᱠᱚ ᱞᱟᱹᱜᱤᱫ ᱰᱚᱜᱚᱨ ᱥᱟᱠᱟᱢ ᱦᱟᱯ ᱦᱟᱯᱛᱟ ᱨᱮᱭᱟᱜ ᱜᱤᱫᱽᱨᱟᱹ ᱠᱚ ᱞᱟᱹᱜᱤᱫ ᱥᱩᱯᱨᱩᱛ ᱟᱠᱟᱱ ᱟᱹᱫᱤ ᱵᱟᱲᱛᱤ ᱥᱟᱠᱟᱢ ᱢᱮᱱᱟᱜᱼᱟ ᱚᱱᱟ ᱠᱚᱫᱚ ᱜᱤᱫᱽᱨᱟᱹ ᱠᱚ ᱞᱟᱹᱜᱤᱫ ᱥᱟᱯᱛᱟᱦᱚ ᱥᱚᱯᱛᱟᱦᱚ ᱥᱮ ᱦᱤᱡᱩᱜ ᱢᱟ ᱜᱤᱫᱽᱨᱟᱹ ᱠᱚ ᱯᱟᱲᱦᱟᱣ ᱛᱮ ᱢᱟᱱᱮ ᱚᱠᱟᱴᱟᱜ ᱵᱳᱭ ᱥᱟᱛᱟᱢ ᱢᱟᱱᱮ ᱥᱟᱠᱟᱢ ᱵᱷᱟᱹᱞᱤ ᱠᱚ ᱵᱩᱡᱟ ᱛᱚ ᱚᱱᱟ ᱫᱚ ᱦᱩᱭᱩᱜ ᱠᱟᱱᱟ ᱡᱮᱢᱚᱱ ᱥᱮᱨᱮᱧ ᱠᱩᱫᱩᱢ ᱠᱟᱹᱦᱱᱤ ᱠᱩᱫᱩᱢ ᱠᱟᱹᱦᱱᱤ ᱱᱚᱣᱟ ᱠᱚ ᱜᱤᱫᱽᱨᱟᱹ ᱠᱚ ᱯᱚᱠᱠᱷᱮ ᱫᱚ ᱟᱹᱰᱤ ᱵᱷᱟᱹᱜᱤ ᱜᱮᱭᱟ ᱪᱮᱫᱟᱜ ᱥᱮ ᱚᱱᱟ ᱠᱚᱫᱚ ᱜᱤᱫᱽᱨᱟᱹ ᱠᱚᱦᱚᱸ ᱟᱹᱰᱤ ᱵᱮᱥ ᱢᱟᱱᱮ ᱫᱷᱮᱭᱟᱱ ᱠᱟᱛᱮ ᱠᱚ ᱩᱱᱠᱩ ᱠᱚ ᱟᱸᱡᱚᱢᱟ ᱩᱱᱠᱩᱣᱟᱜ ᱢᱚᱱᱮ ᱦᱚᱸ ᱢᱟᱱᱮ ᱚᱱᱟ ᱨᱮ ᱪᱟᱞᱟᱜ ᱛᱟᱠᱚᱣᱟ ᱟᱨ ᱚᱱᱟ ᱠᱩᱫᱩᱢ ᱠᱟᱦᱱᱤ ᱠᱚᱦᱚᱸ ᱢᱟᱨᱮᱭᱟᱜ ᱠᱩᱫᱩᱢ ᱠᱟᱹᱦᱱᱤ ᱠᱚ ᱟᱨ ᱟᱹᱰᱤ ᱵᱮᱥ ᱜᱮᱭᱟ ᱪᱮᱫᱟᱜ ᱥᱮ ᱚᱱᱟᱠᱚ ᱱᱤᱛᱳᱜ ᱜᱤᱫᱽᱨᱟᱹ ᱠᱷᱚᱱ ᱯᱟᱲᱦᱟᱣ ᱞᱮᱱᱠᱷᱟᱱ ᱚᱱᱟ ᱠᱚ ᱵᱟᱲᱟᱭ ᱨᱮᱱᱟᱜ ᱦᱚᱸ ᱞᱟᱹᱠᱛᱤ ᱠᱟᱱ ᱜᱮᱭᱟ ᱚᱱᱟ ᱠᱚ ᱵᱟᱲᱟᱭ ᱫᱚᱦᱚ ᱠᱟᱜ ᱞᱮᱠᱷᱟᱱ ᱦᱟᱯᱮᱱ ᱯᱚᱨᱮ ᱨᱮᱦᱚᱸ ᱢᱟᱱᱮ ᱱᱚᱣᱟ ᱪᱟᱨᱪᱟᱣ ᱤᱫᱤᱜ ᱜᱮᱭᱟ ᱥᱮ ᱪᱟᱨᱪᱟᱣ ᱟᱠᱟᱫ ᱨᱮᱜᱮ ᱛᱟᱦᱮᱱᱟ ᱚᱱᱟ ᱠᱷᱟᱹᱛᱤᱨ ᱛᱮᱜᱮ ᱢᱟᱱᱮ ᱥᱮᱨᱮᱧ ᱠᱚ ᱠᱩᱫᱩᱢ ᱠᱚ ᱠᱟᱹᱦᱱᱤ ᱠᱚ ᱜᱤᱫᱽᱨᱟᱹ ᱵᱟᱣᱞᱤ ᱱᱚᱣᱟ ᱤᱭᱟᱹ ᱠᱚᱜᱮ ᱱᱚᱣᱟ ᱠᱚ ᱵᱳᱭ ᱱᱚᱣᱟ ᱠᱚ ᱥᱟᱠᱟᱢ ᱦᱤᱡᱩᱜ ᱢᱟ ᱱᱚᱣᱟ ᱠᱚ ᱦᱮᱡ ᱞᱮᱱᱠᱷᱟᱱ ᱜᱮ ᱟᱨᱚ ᱯᱚᱨᱮ ᱛᱮᱦᱚᱸ ᱱᱚᱣᱟ ᱠᱚ ᱵᱟᱲᱟᱭ ᱠᱟᱛᱮ ᱜᱤᱫᱽᱨᱟᱹ ᱠᱚ ᱟᱨᱚ ᱱᱚᱣᱟ ᱡᱟᱦᱟᱸ ᱛᱤᱥ ᱫᱷᱟᱹᱵᱤᱡ ᱱᱚᱣᱟ ᱪᱟᱨᱪᱟᱣ ᱨᱮᱜᱮ ᱛᱟᱦᱮᱱᱟ ᱪᱟᱨᱪᱟᱣ ᱤᱫᱤᱭᱟᱠᱟᱱ ᱨᱮᱜᱮ ᱛᱟᱦᱮᱱᱟ ᱱᱚᱣᱟ ᱠᱚᱜᱮ ᱵᱮᱥᱟ ᱱᱚᱣᱟ ᱠᱚ ᱫᱚ ᱟᱜᱩᱭ ᱫᱚᱨᱠᱟᱨ ᱜᱮᱭᱟ ᱱᱚᱣᱟ ᱠᱚ ᱤᱭᱟᱹ ᱱᱚᱣᱟ ᱠᱚ ᱥᱟᱠᱟᱢ ᱵᱮᱱᱟᱜ ᱢᱟ ᱪᱮ ᱵᱮᱱᱟᱣ ᱤᱫᱤᱜ ᱢᱟᱜᱮ ᱟᱨ ᱵᱮᱱᱟᱣ ᱠᱟᱛᱮ ᱦᱚᱸ ᱪᱟᱨᱪᱟᱣ ᱤᱫᱤᱜ ᱢᱟᱜᱮ ᱦᱟᱯᱮᱱ ᱫᱤᱱ ᱞᱟᱹᱜᱤᱫ ᱯᱚᱨᱮ ᱛᱮ ᱜᱤᱫᱽᱨᱟᱹ ᱠᱚ ᱱᱚᱣᱟ ᱵᱮᱥ ᱵᱮᱥ ᱛᱮᱠᱚ ᱯᱟᱲᱦᱟᱜ ᱢᱟ